ᱤᱧᱨᱮᱱ ᱢᱤᱫᱴᱮᱱ ᱡᱤᱭᱟᱹᱞᱤᱫᱚ ᱢᱤᱫᱴᱮᱱ ᱤᱧᱨᱮᱱ ᱢᱮᱨᱚᱢ ᱢᱮᱱᱟᱭᱟ ᱛᱳ ᱩᱱᱤᱫᱚ ᱤᱧᱮ ᱧᱮᱞ ᱞᱤᱧ ᱠᱷᱟᱱᱜᱮ ᱨᱟᱜᱟᱭ ᱛᱳ ᱤᱧᱦᱚᱸ ᱩᱱᱤ ᱢᱮᱨᱚᱢᱤᱧ ᱧᱩᱛᱩᱢ ᱟᱠᱟᱫᱮᱭᱟ ᱤᱧᱦᱚᱸ ᱱᱟᱥᱮᱱᱟᱜ ᱤᱧ ᱨᱚᱲᱞᱮᱠᱷᱟᱱ ᱴᱮᱯᱨᱟ ᱨᱟᱜ ᱜᱚᱫᱟᱭ ᱦᱤᱡᱩᱜ ᱟᱭ ᱡᱚᱢᱤᱧ ᱮᱢᱟᱣᱟᱭᱟ ᱵᱟᱝ ᱤᱧ ᱡᱟᱦᱟᱸ ᱠᱷᱚᱱ ᱤᱧ ᱦᱮᱡᱞᱮᱱᱠᱷᱟᱱ ᱧᱮᱞ ᱧᱟᱢᱞᱤᱧ ᱠᱷᱟᱱᱜᱮ ᱤᱧᱫᱚ ᱩᱱᱤᱫᱚᱭ ᱥᱮᱸᱫᱽᱨᱟᱭᱤᱧᱟᱹ ᱛᱳ ᱤᱧᱦᱩᱧ ᱵᱟᱲᱟᱭᱟ ᱱᱩᱭ ᱤᱧ ᱦᱮᱡᱞᱮᱱ ᱠᱷᱟᱱᱜᱮ ᱤᱧᱜᱮᱭ ᱥᱮᱸᱫᱽᱨᱟᱭᱤᱧᱟᱹ ᱡᱚᱢᱟᱭ ᱛᱳ ᱤᱧᱫᱚ ᱤᱧᱮ ᱧᱮᱞ ᱞᱤᱧᱠᱷᱟᱱ ᱤᱧᱫᱚ ᱩᱱᱤ ᱢᱮᱨᱚᱢᱫᱚᱭ ᱤᱧᱫᱚᱭ ᱨᱟᱜ ᱟᱹᱧ ᱜᱮᱭᱟ ᱛᱳ ᱟᱹᱰᱤ ᱢᱚᱡᱽ ᱤᱧ ᱱᱟᱥᱮᱱᱟᱜ ᱤᱧ ᱨᱚᱲ ᱞᱮᱠᱷᱟᱱᱜᱮ ᱴᱮᱯᱨᱟ ᱛᱳ ᱤᱧᱴᱷᱮᱱ ᱫᱚᱭ ᱫᱟᱹᱲ ᱟᱹᱜᱩᱭᱟ